ᱟᱹᱜᱤᱞ ᱦᱟᱯᱲᱟᱢ ᱥᱚᱢᱟᱡᱽ ᱫᱚ ᱟᱹᱰᱤ ᱥᱩᱞᱩᱠ ᱥᱚᱢᱟᱡᱽ ᱛᱟᱦᱮᱸᱠᱟᱱᱟ ᱡᱮᱢᱚᱱ ᱟᱹᱛᱩᱼᱴᱚᱞᱟ ᱥᱮ ᱥᱩᱠᱷᱼᱫᱩᱠᱷᱨᱮ ᱜᱚᱲᱚ ᱥᱚᱯᱚᱦᱚᱫ ᱛᱟᱦᱮᱸᱠᱟᱱᱟ ᱟᱨ ᱨᱟᱹᱜᱤ ᱟᱹᱲᱤᱥᱦᱚᱸ ᱵᱟᱝ ᱛᱟᱦᱮᱸᱠᱟᱱᱟ ᱡᱮᱢᱚᱱ ᱱᱟᱦᱟᱜ ᱡᱩᱜᱽᱨᱮ ᱧᱮᱞᱚᱜ ᱠᱟᱱᱟ ᱟᱵᱚᱣᱟᱜ ᱟᱹᱛᱩᱼᱴᱚᱞᱟ ᱨᱟᱡᱽᱱᱤᱛᱤ ᱛᱮᱜᱮ ᱟᱹᱰᱤᱜᱟᱱ ᱴᱚᱞᱟ ᱥᱟᱶᱛᱮ ᱡᱟᱦᱮᱨ ᱦᱚᱸᱵᱚᱱ ᱵᱷᱮᱜᱟᱨᱮᱫᱼᱟ ᱥᱟᱶᱛᱮ ᱥᱤᱪᱪᱷᱤᱛ ᱫᱟᱨᱟᱭᱛᱮ ᱵᱚᱸᱜᱟᱼᱵᱩᱨᱩ ᱦᱚᱸ ᱵᱟᱝ ᱵᱚᱱ ᱥᱮᱵᱟᱼᱫᱮᱵᱟᱭᱮᱫ ᱠᱚᱣᱟ ᱪᱮᱫᱟᱜ ᱥᱮ ᱱᱟᱦᱟᱜ ᱡᱩᱜᱽᱨᱮᱱ ᱫᱚ ᱵᱚᱸᱜᱟᱼᱵᱩᱨᱩ ᱥᱮᱵᱟᱼᱫᱮᱵᱟ ᱦᱚᱸ ᱵᱟᱠᱚ ᱵᱟᱲᱟᱭᱟ ᱟᱹᱰᱤᱜᱮ ᱟᱵᱚ ᱥᱚᱢᱟᱡᱽ ᱫᱚ ᱵᱚᱫᱚᱞ ᱪᱟᱞᱟᱜ ᱠᱟᱱᱟ ᱱᱚᱣᱟᱫᱚ ᱥᱟᱶᱛᱟ ᱥᱩᱥᱟᱹᱨᱤᱭᱟᱹ ᱠᱚᱜᱮ ᱟᱹᱨᱩᱼᱯᱷᱮᱨᱟᱣ ᱫᱟᱲᱮᱭᱟᱜᱼᱟ ᱛᱤᱨᱞᱟᱹ ᱟᱨ ᱠᱩᱲᱤ ᱜᱤᱫᱽᱨᱟᱹ ᱠᱚ ᱦᱚᱸ ᱟᱹᱰᱤᱜᱮ ᱱᱟᱦᱟᱜ ᱡᱩᱜᱽ ᱨᱮᱠᱚ ᱵᱚᱫᱚᱞ ᱪᱟᱞᱟᱜ ᱠᱟᱱᱟ ᱱᱚᱣᱟ ᱠᱚᱦᱚᱸ ᱨᱚᱯᱷᱟ ᱞᱟᱹᱜᱤᱫ ᱠᱷᱟᱱ ᱥᱟᱶᱛᱟ ᱥᱩᱥᱟᱹᱨᱤᱭᱟᱹ ᱠᱚ ᱟᱹᱰᱤᱼᱟᱹᱰᱤ ᱫᱤᱥᱟᱹᱼᱦᱩᱫᱤᱥ ᱮᱢ ᱫᱚᱨᱠᱟᱨ ᱠᱟᱱᱟ ᱡᱮᱢᱚᱱ ᱟᱵᱚ ᱥᱟᱶᱛᱟ ᱥᱩᱥᱟᱹᱨᱤᱭᱟᱹ ᱠᱚ ᱟᱹᱰᱤᱼᱟᱹᱰᱤ ᱜᱚᱲᱚ ᱥᱚᱯᱚᱦᱚᱫ ᱵᱚᱱ ᱮᱢ ᱠᱟᱛᱮᱫ ᱟᱵᱚᱣᱟᱜ ᱥᱟᱶᱛᱟ ᱥᱩᱥᱟᱹᱨᱠᱚ ᱫᱚᱦᱚ ᱫᱟᱲᱮᱭᱟᱜ ᱢᱟ